ᱯᱚᱞᱴᱨᱤ ᱫᱚ ᱡᱮᱢᱚᱱ ᱠᱚᱢ ᱥᱩᱢᱟᱹᱭᱛᱮ ᱥᱟᱸᱜᱮ ᱳᱡᱳᱱ ᱠᱚ ᱦᱩᱭ ᱞᱮᱱᱠᱷᱟᱱ ᱯᱚᱞᱴᱨᱤᱭᱟᱜ ᱠᱷᱟᱱᱮᱠᱴᱟ ᱞᱟᱵᱷ ᱦᱩᱭᱩᱜᱼᱟ ᱮᱱᱠᱷᱟᱱ ᱡᱮᱢᱚᱱ ᱯᱚᱞᱴᱨᱤ ᱨᱮᱱᱟᱜ ᱡᱚᱢᱟᱜ ᱡᱚᱢᱟᱜ ᱫᱚ ᱡᱮᱢᱚᱱ ᱪᱩᱱᱟᱹ ᱦᱟᱹᱠᱩ ᱡᱚᱱᱰᱨᱟ ᱡᱚᱱᱰᱨᱟ ᱞᱩᱵᱩᱜ ᱟᱨᱚ ᱚᱱᱮᱠ ᱚᱱᱮᱠ ᱠᱤᱪᱷᱩ ᱢᱮᱥᱟᱞ ᱢᱮᱥᱟ ᱠᱟᱛᱮᱫ ᱩᱱᱠᱩᱭ ᱠᱚᱢ ᱥᱚᱢᱚᱭᱛᱮ ᱚᱱᱮᱠᱴᱟ ᱳᱡᱳᱱ ᱠᱚ ᱵᱟᱹᱲᱛᱤ ᱞᱮᱱᱠᱷᱟᱱ ᱚᱱᱮᱠᱴᱟ ᱞᱟᱵᱷ ᱦᱩᱭᱩᱜᱼᱟ